ᱤᱧ ᱫᱚᱧ ᱢᱚᱱᱮᱭᱟ ᱤᱧᱟᱹᱜ ᱫᱚ ᱥᱚᱵᱽ ᱛᱷᱮᱹᱠᱮᱹ ᱢᱟᱨᱟᱝ ᱫᱟᱲᱮᱹ ᱫᱚ ᱦᱩᱭᱩᱜ ᱠᱟᱱᱟ ᱡᱮ ᱱᱤᱡᱮᱹᱨᱟᱜ ᱜᱮᱭᱟᱱ ᱯᱟᱲᱦᱟᱜ ᱫᱤᱠ ᱫᱤᱭᱮ ᱱᱤᱭᱟᱹ ᱛᱟᱸᱦᱮᱱ ᱛᱟᱢ ᱠᱷᱟᱱ ᱟᱢ ᱡᱚᱛᱚᱢ ᱫᱟᱲᱮᱭᱟᱜᱼᱟ ᱟᱢ ᱡᱚᱫᱤ ᱴᱟᱠᱟ ᱯᱚᱭᱥᱟ ᱵᱟᱝ ᱛᱟᱸᱦᱮᱱ ᱛᱟᱢ ᱠᱷᱟᱱ ᱦᱚ ᱡᱚᱫᱤ ᱮᱠᱴᱩᱢ ᱯᱟᱲᱦᱟᱣ ᱠᱟᱜ ᱠᱷᱟᱱ ᱫᱚ ᱡᱚᱫᱤ ᱡᱟᱸᱦᱟ ᱞᱮᱠᱟᱛᱮᱦᱚᱢ ᱯᱟᱲᱦᱟᱣ ᱟᱠᱟᱫ ᱨᱮᱦᱚᱸ ᱵᱟ ᱠᱚᱱᱚ ᱥᱟᱦᱟᱡᱽᱡᱚ ᱠᱟᱛᱮᱢ ᱯᱟᱲᱦᱟᱣ ᱟᱠᱟᱱ ᱨᱮᱦᱚᱸ ᱟᱢ ᱯᱚᱨᱮᱛᱮ ᱟᱢ ᱟᱭᱢᱟ ᱥᱟᱦᱟᱡᱽᱡᱚᱢ ᱧᱟᱢᱟ ᱚᱱᱟᱜᱮ ᱮᱠ ᱢᱟᱛᱨᱚ ᱫᱟᱲᱮ ᱛᱟᱸᱦᱮᱱ ᱛᱟᱢᱟ ᱦᱚᱲᱢᱚ ᱫᱟᱲᱮ ᱢᱟ ᱵᱚᱭᱮᱥ ᱰᱷᱮᱹᱨ ᱞᱮᱱᱠᱷᱟᱱ ᱜᱮ ᱪᱟᱵᱟᱜᱼᱟ ᱛᱤᱱᱟᱹᱜ ᱫᱤᱱ ᱠᱷᱟᱹᱴᱣᱟᱹ ᱠᱟᱛᱮᱢ ᱡᱚᱢ ᱫᱟᱲᱮᱭᱟᱜᱼᱟ ᱛᱟᱭᱛᱚ ᱚᱱᱟ ᱞᱟᱹᱜᱤᱫ ᱨᱚᱡᱽᱜᱟᱨ ᱞᱟᱹᱜᱤᱫ ᱯᱷᱤᱭᱩᱪᱟᱨ ᱨᱮ ᱯᱚᱭᱥᱟ ᱡᱚᱢᱟᱣ ᱠᱟᱛᱮᱜ ᱡᱟᱸᱦᱟᱢ ᱡᱚᱢ ᱫᱟᱲᱮᱭᱟᱜᱼᱟ ᱫᱩᱲᱩᱵ ᱠᱟᱛᱮᱜ ᱚᱱᱟ ᱫᱚ ᱮᱠᱢᱟᱛᱨᱚ ᱜᱮ ᱦᱩᱭᱩᱜᱼᱟ ᱯᱟᱲᱦᱟᱣ ᱠᱟᱛᱮᱫ ᱟᱨ ᱤᱱᱟᱹ ᱪᱷᱟᱲᱟ ᱫᱚ ᱟᱨ ᱪᱮᱫ ᱦᱚᱸ ᱵᱟᱝ ᱦᱩᱭᱩᱜᱼᱟ ᱯᱟᱲᱦᱟᱣ ᱞᱮᱱᱠᱷᱟᱱ ᱜᱮ ᱤᱧ ᱫᱚᱧ ᱢᱚᱱᱮᱭᱟ ᱟᱢ ᱟᱹᱰᱤ ᱥᱩᱠᱨᱮᱢ ᱛᱟᱸᱦᱮᱱᱟ ᱵᱟ ᱡᱟᱸᱦᱟ ᱠᱚ ᱡᱤᱱᱤᱥ ᱟᱢ ᱵᱟᱢ ᱠᱚᱨᱟᱣ ᱫᱟᱲᱮᱭᱟᱜ ᱠᱟᱱᱟ ᱱᱤᱛᱚᱜ ᱟᱢ ᱯᱟᱲᱦᱟᱣ ᱠᱟᱛᱮᱫ ᱚᱱᱟ ᱠᱚ ᱡᱤᱱᱤᱥᱮᱢ ᱠᱚᱨᱟᱣ ᱫᱟᱲᱮᱭᱟᱜ ᱟᱢ ᱵᱟ ᱧᱟᱢ ᱫᱟᱲᱮᱭᱟᱜ ᱟᱢ ᱛᱚ ᱤᱧ ᱴᱷᱮᱱ ᱫᱚ ᱱᱤᱭᱟᱹ ᱜᱮᱧ ᱞᱟᱹᱭᱟ ᱡᱮ ᱚᱞᱚᱜ ᱯᱟᱲᱦᱟᱣ ᱫᱚ ᱦᱩᱭᱩᱜ ᱠᱟᱱᱟ ᱡᱚᱛᱚᱠᱷᱚᱱ ᱢᱟᱨᱟᱝ ᱡᱤᱱᱤᱥ ᱟᱨ ᱤᱱᱟᱹ ᱠᱚᱫᱚ ᱤᱱᱟᱹ ᱫᱚ ᱦᱩᱭᱩᱜ ᱠᱟᱱᱟ ᱡᱚᱛᱚ ᱦᱚᱲᱟᱜ ᱡᱚᱛᱚ ᱠᱷᱚᱱ ᱢᱟᱨᱟᱝ ᱫᱟᱲᱮᱹ ᱫᱚ ᱦᱩᱭᱩᱜ ᱠᱟᱱᱟ ᱚᱞᱚᱜ ᱯᱟᱲᱦᱟᱣ ᱜᱮ